ᱟᱞᱮᱭᱟᱜ ᱴᱚᱴᱷᱟ ᱨᱮᱭᱟᱜ ᱱᱟᱜᱟᱢ ᱨᱟᱡᱽ ᱵᱚᱝᱥᱚᱣᱟᱜ ᱵᱚᱝᱠᱤᱢ ᱪᱚᱱᱫᱨᱚ ᱪᱚᱴᱴᱚ ᱯᱟᱫᱽᱫᱷᱟᱭ ᱮ ᱨᱟᱡᱽ ᱞᱮᱫ ᱛᱟᱦᱮᱫᱸᱼᱟ ᱟᱨ ᱩᱱᱤᱭᱟᱜ ᱮᱥᱮᱨ ᱛᱮᱜᱮ ᱟᱞᱮ ᱟᱹᱰᱤ ᱡᱳᱨ ᱨᱮᱸᱜᱮᱡ ᱥᱟᱥᱮᱛ ᱞᱮ ᱛᱟᱦᱮᱸ ᱠᱟᱱ ᱛᱟᱦᱮᱸᱫᱼᱟ ᱩᱱᱠᱩ ᱛᱩᱞᱩᱡ ᱟᱞᱮ ᱡᱟᱦᱟᱱᱟᱜ ᱠᱟᱹᱢᱤ ᱨᱮ ᱟᱲᱜᱚ ᱵᱟᱞᱮ ᱫᱟᱲᱮᱭᱟᱜᱼᱟ ᱚᱱᱠᱟ ᱥᱟᱥᱚᱱ ᱠᱚ ᱥᱟᱥᱚᱱ ᱞᱮᱫ ᱞᱮᱭᱟ ᱱᱩᱠᱩᱣᱟᱜ ᱮᱥᱮᱨ ᱛᱮ ᱟᱞᱮᱭᱟᱜ ᱯᱚᱱᱚᱛ ᱥᱤᱝᱵᱷᱩᱢ ᱦᱚᱱᱚᱛ ᱟᱹᱰᱤ ᱮᱸᱠᱮᱴᱚᱬᱮ ᱨᱮ ᱛᱟᱦᱮᱸᱜᱼᱟ ᱥᱮᱫᱟᱭ ᱦᱟᱯᱲᱟᱢ ᱠᱚ ᱱᱚᱝᱠᱟ ᱵᱟᱹᱲᱤᱡ ᱠᱚ ᱵᱮᱵᱚᱦᱟᱨ ᱦᱚᱪᱚ ᱞᱮᱱᱟ ᱱᱩᱠᱩ ᱵᱚᱝᱠᱤᱢ ᱪᱚᱱᱫᱨᱚ ᱪᱚᱴᱴᱚ ᱯᱟᱫᱽᱫᱷᱟᱭ ᱛᱟᱠᱚ ᱱᱚᱝᱠᱟ ᱥᱟᱥᱚᱱ ᱥᱟᱥᱚᱱ ᱠᱚ ᱪᱟᱞᱟᱣ ᱞᱮᱫᱼᱟ ᱡᱮ ᱵᱟᱝ ᱢᱤᱫ ᱵᱟᱨ ᱵᱚᱪᱷᱚᱨ ᱫᱚ ᱨᱮᱸᱜᱮᱡ ᱥᱟᱥᱮᱛ ᱛᱮ ᱡᱤᱣᱤ ᱠᱚ ᱟᱞᱟᱭ ᱞᱮᱫ ᱛᱟᱦᱮᱸᱫ ᱟᱞᱟᱭ ᱞᱮᱫᱼᱟ ᱱᱩᱠᱩᱣᱟᱜ ᱥᱟᱥᱚᱱ ᱱᱚᱝᱠᱟᱱ